ᱦᱟᱹᱠᱩ ᱥᱟᱵ ᱠᱟᱛᱮᱫ ᱢᱚᱡᱽ ᱱᱟᱯᱟᱭ ᱛᱮ ᱡᱮᱱᱚ ᱡᱚᱛᱚ ᱦᱚᱲᱜᱮ ᱡᱤᱭᱚᱱ ᱠᱚ ᱠᱷᱟᱱᱰᱟᱣ ᱫᱟᱲᱮᱜ ᱞᱮ ᱟᱨ ᱱᱚᱣᱟ ᱛᱮᱜᱮ ᱢᱚᱡᱽ ᱜᱮ ᱥᱚᱝᱥᱟᱨ ᱪᱟᱞᱟᱜ ᱛᱟᱞᱮ ᱟᱨ ᱚᱱᱠᱟᱜᱮ ᱨᱮᱸᱜᱮᱡ ᱦᱚᱲ ᱟᱞᱮ ᱫᱚ ᱦᱟᱹᱠᱩ ᱥᱟᱵ ᱠᱟᱛᱮᱫ ᱜᱮ ᱢᱚᱡᱽ ᱛᱮᱜᱮ ᱞᱮ ᱪᱟᱞᱟᱜᱼᱟ ᱩᱱᱠᱩ ᱞᱮ ᱟᱹᱠᱷᱨᱤᱧ ᱠᱚᱣᱟ ᱩᱱᱠᱩ ᱟᱹᱠᱷᱨᱤᱧ ᱠᱟᱛᱮᱫ ᱢᱚᱡᱽ ᱜᱮ ᱥᱚᱝᱥᱟᱨ ᱪᱟᱞᱟᱜ ᱛᱟᱞᱮᱭᱟ ᱟᱨ ᱚᱱᱠᱟ ᱜᱮ ᱜᱤᱫᱽᱨᱟᱹ ᱠᱚᱦᱚᱸ ᱨᱮᱸᱜᱮᱡ ᱚᱨᱮᱡ ᱡᱚᱛᱚ ᱦᱚᱲ ᱦᱟᱹᱠᱩ ᱥᱟᱵ ᱠᱟᱛᱮᱫ ᱢᱚᱡᱽ ᱜᱮᱞᱮ ᱥᱚᱝᱥᱟᱨ ᱞᱮ ᱪᱟᱞᱟᱣ ᱠᱚᱣᱟ